ᱦᱮᱸ ᱱᱚᱜᱼᱚᱭ ᱢᱳᱫᱤ ᱥᱚᱨᱠᱟᱨ ᱜᱚᱴᱟ ᱫᱤᱥᱚᱢ ᱜᱮ ᱜᱮᱥᱮ ᱮᱢ ᱠᱟᱜ ᱵᱚᱱᱟ ᱥᱮ ᱜᱮᱥ ᱫᱚ ᱟᱹᱰᱤ ᱢᱚᱡᱽ ᱜᱮᱭᱟ ᱪᱮᱫᱟᱜ ᱮᱱᱛᱮᱫ ᱵᱷᱤᱛᱨᱤ ᱨᱮᱵᱚᱱ ᱫᱚᱦᱚ ᱠᱟᱜᱼᱟ ᱥᱮ ᱦᱚᱭ ᱫᱟᱜ ᱫᱤᱱ ᱦᱚᱸᱵᱚᱱ ᱫᱟᱠᱟ ᱩᱛᱩᱭᱟ ᱥᱮ ᱡᱟᱦᱟᱸᱭ ᱯᱮᱲᱟ ᱦᱚᱸᱠᱚ ᱦᱮᱡ ᱞᱮᱱᱠᱷᱟᱡ ᱚᱱᱟ ᱨᱮᱜᱮ ᱩᱥᱟᱹᱨᱟ ᱞᱚᱞᱚ ᱥᱤᱛᱩᱝ ᱵᱷᱤᱛᱨᱤ ᱨᱮᱜᱮ ᱪᱟ ᱵᱚᱱ ᱞᱚᱞᱚᱣ ᱠᱚᱣᱟ ᱟᱨ ᱪᱩᱞᱦᱟᱹ ᱨᱮᱫᱚ ᱮᱱᱛᱮᱫ ᱦᱟᱱᱛᱮ ᱠᱷᱚᱱᱮᱢ ᱧᱟᱢ ᱟᱹᱜᱩᱭᱟ ᱦᱚᱭᱟ ᱵᱟᱝ ᱡᱩᱞᱩᱜᱼᱟ ᱟᱨ ᱱᱚᱣᱟ ᱜᱮᱥ ᱨᱮᱫᱚ ᱵᱷᱤᱛᱨᱤ ᱨᱮᱢ ᱡᱩᱞ ᱠᱟᱜᱼᱟ ᱢᱤᱫ ᱜᱷᱟᱹᱲᱤᱡ ᱛᱮ ᱤᱥᱤᱱᱚᱜᱼᱟ ᱥᱮ ᱯᱮᱲᱟ ᱠᱚᱠᱚ ᱦᱮᱡ ᱞᱮᱱᱠᱷᱟᱡ ᱡᱟᱦᱟᱱᱟᱜ ᱠᱚ ᱵᱷᱟᱡᱟ ᱵᱷᱩᱡᱤ ᱦᱚᱸ ᱢᱚᱡᱽ ᱜᱮ ᱥᱮ ᱟᱵᱚᱣᱟᱜ ᱚᱲᱟᱜ ᱨᱮᱦᱚᱸ ᱡᱟᱦᱟᱱᱟᱜ ᱦᱚᱸ ᱞᱟᱜᱟᱣ ᱠᱟᱛᱮᱢ ᱠᱟᱹᱢᱤ ᱫᱟᱲᱮᱭᱟᱜᱼᱟ ᱟᱭᱢᱟ ᱞᱮᱠᱟᱱᱟᱜ ᱡᱚᱜ ᱜᱤᱰᱤ ᱛᱷᱟᱹᱨᱤᱼᱵᱟᱹᱴᱤ ᱜᱷᱟᱥᱟᱣ ᱚᱱᱠᱟ ᱞᱮᱠᱟᱛᱮ ᱜᱮᱥ ᱫᱚ ᱟᱹᱰᱤ ᱛᱮᱫ ᱢᱚᱡᱽ ᱜᱮᱭᱟ ᱪᱮᱫᱟᱜ ᱥᱮ ᱟᱹᱰᱤ ᱵᱷᱟᱹᱜᱤ ᱜᱮᱭᱟ ᱥᱚᱨᱠᱟᱨᱮ ᱮᱢ ᱠᱟᱜ ᱵᱚᱱ ᱫᱟᱭᱟ ᱛᱮ ᱥᱮ ᱱᱚᱜᱼᱚᱭ ᱟᱹᱰᱤᱜᱟᱱ ᱦᱚᱲ ᱵᱟᱵᱚᱱ ᱪᱟᱞᱟᱣ ᱫᱟᱲᱮᱭᱟᱜ ᱠᱟᱱᱟ ᱵᱟᱹᱭᱦᱟᱹᱲ ᱠᱚ ᱥᱮ ᱵᱟᱵᱚᱱ ᱧᱟᱢ ᱟᱹᱜᱩ ᱫᱟᱲᱮᱭᱟᱜ ᱠᱟᱱᱟ ᱚᱱᱟᱛᱤᱧ ᱢᱮᱱᱟ ᱜᱮᱥ ᱫᱚ ᱟᱹᱰᱤ ᱵᱷᱟᱹᱜᱤ ᱜᱮᱭᱟ ᱪᱮᱫᱟᱜ ᱪᱮ ᱟᱹᱰᱤ ᱟᱸᱴ ᱵᱚᱱ ᱟᱣᱥᱟᱱᱚᱜ ᱠᱟᱱᱟ ᱡᱟᱦᱟᱱᱟᱜ ᱫᱚ ᱪᱩᱞᱦᱟᱹᱢ ᱪᱷᱚᱸᱪᱟ ᱫᱟᱠᱟ ᱩᱛᱩᱢ ᱪᱚᱸᱫᱟᱭᱟ ᱚᱱᱟᱨᱮ ᱛᱚᱨᱚᱡ ᱮᱢ ᱜᱤᱰᱤᱭᱟ ᱚᱱᱟᱛᱤᱧ ᱢᱮᱱᱫᱟ ᱜᱮᱥ ᱫᱚ ᱟᱹᱰᱤ ᱛᱮᱫ ᱢᱚᱡᱽ ᱜᱮᱭᱟ ᱡᱚᱛᱚᱦᱚᱲ ᱦᱟᱛᱟᱣ ᱛᱟᱵᱚᱱ ᱯᱮ